ᱦᱮᱸ ᱦᱮᱸ ᱟᱢ ᱚᱠᱚᱭ ᱠᱟᱱᱟᱢ ᱟᱨ ᱚᱠᱟ ᱠᱷᱚᱱᱮᱢ ᱢᱮᱱ ᱮᱫᱟ ᱚ ᱢᱮᱱᱢᱮ ᱪᱮᱫᱼᱮᱢ ᱢᱮᱱᱟ ᱚ ᱚᱻ ᱤᱧ ᱤᱧ ᱱᱚᱰᱮ ᱢᱟᱱᱠᱚᱲ ᱵᱟᱥᱴᱮᱱᱰ ᱚᱱᱰᱮᱜᱤᱧ ᱵᱩᱲᱩᱯᱚᱜᱼᱟ ᱚᱱᱰᱮᱜᱮ ᱤᱧᱟᱹᱜ ᱠᱞᱤᱱᱤᱠ ᱦᱮᱱᱟᱜᱼᱟ ᱳᱭ ᱥᱮᱛᱟᱜ ᱟᱴᱴᱟ ᱠᱷᱚᱱ ᱵᱟᱨᱚᱴᱟ ᱦᱟᱹᱵᱤᱡ ᱟᱵᱟᱨ ᱟᱭᱩᱯ ᱵᱮᱲᱟ ᱪᱟᱨᱴᱟ ᱠᱷᱚᱱ ᱫᱚᱥᱴᱟ ᱦᱟᱹᱵᱤᱡ ᱦᱩᱸᱻ ᱚᱱᱟ ᱯᱟᱥᱟᱯᱟᱥᱤ ᱚᱱᱟ ᱥᱚᱨᱠᱟᱨᱤ ᱦᱟᱥᱯᱟᱛᱟᱞ ᱨᱮᱦᱚᱧ ᱧᱮᱞ ᱠᱚᱜᱮᱭᱟ ᱦᱩᱜ ᱦᱮᱸ ᱟᱫᱚ ᱚᱸᱱᱰᱮᱱᱤᱡ ᱜᱮ ᱰᱟᱠᱛᱟᱨ ᱫᱚ ᱠᱟᱹᱱᱟᱹᱧ ᱵᱚᱞᱮ ᱦᱩᱸᱻ ᱩᱸᱻ ᱚ ᱩᱸᱻ ᱩ ᱪᱤᱠᱟᱹᱣᱟᱠᱟᱱᱛᱮᱢ ᱦᱮᱸ ᱢᱮᱱᱫᱟᱹᱧ ᱪᱤᱠᱟᱹᱣᱟᱠᱟᱱᱛᱮᱢ ᱚᱻ ᱮᱱᱛᱮ ᱨᱮᱦᱚᱸ ᱵᱟᱠᱚ ᱥᱟᱵ ᱫᱟᱲᱮᱭᱟᱛᱟᱢ ᱠᱟᱱᱟ ᱛᱟᱭᱛᱚ ᱩᱸᱻ ᱴᱷᱤᱠ ᱜᱮᱭᱟ ᱫᱤᱱᱟᱹᱢᱜᱮ ᱥᱩᱫᱷᱩ ᱨᱚᱵᱤᱵᱟᱨ ᱵᱟᱫ ᱦᱮᱸ ᱦᱩᱸᱻ ᱦᱩᱸᱻ ᱦᱩᱸᱻ ᱫᱚᱥᱴᱟ ᱟᱨ ᱚᱱᱟ ᱢᱤᱰᱤᱞ ᱨᱮᱫᱚ ᱢᱤᱫ ᱜᱷᱟᱹᱲᱤᱡ ᱠᱟᱛᱮ ᱦᱟᱥᱯᱟᱛᱟᱞᱨᱮ ᱧᱟᱢᱤᱧᱟᱢ ᱩᱸᱻ ᱴᱷᱤᱠ ᱜᱮᱭᱟ ᱦᱮᱸ